ᱥᱚᱨᱠᱟᱨᱤ ᱦᱚᱥᱯᱤᱴᱟᱞ ᱨᱮᱦᱚᱸ ᱟᱹᱰᱤᱜᱮ ᱥᱩᱵᱤᱫᱷᱟ ᱢᱮᱱᱟᱜᱼᱟ ᱵᱤᱡᱽᱞᱤ ᱦᱚᱸ ᱮᱢᱟ ᱠᱚ ᱠᱟᱱᱟᱭ ᱟᱨ ᱵᱮᱹᱰ ᱠᱚᱦᱚᱸ ᱱᱚᱞ ᱠᱚᱦᱚᱸᱭ ᱢᱮᱱᱟᱜᱼᱟ ᱵᱟᱹᱭᱥᱟᱹᱣ ᱟᱠᱟᱫ ᱠᱚᱣᱟᱭ ᱟᱨ ᱚᱸᱰᱮ ᱛᱟᱦᱮᱱ ᱞᱟᱹᱜᱤᱫ ᱱᱟᱨᱥ ᱦᱚᱲ ᱞᱟᱹᱜᱤᱫ ᱦᱚᱸ ᱨᱩᱢᱮ ᱮᱢᱟᱠᱟᱫ ᱠᱚᱣᱟ ᱪᱤᱠᱟᱹᱛᱮᱥᱮ ᱧᱤᱫᱟᱹ ᱵᱮᱲᱟ ᱦᱚᱸ ᱯᱮᱥᱮᱱᱴ ᱠᱚ ᱟᱹᱜᱩ ᱠᱚᱣᱟ ᱩᱱᱠᱩ ᱧᱮᱞ ᱞᱟᱹᱜᱤᱫ ᱛᱮ ᱚᱱᱟ ᱞᱟᱹᱜᱤᱫ ᱨᱩᱢᱮ ᱮᱢᱟᱠᱟᱫ ᱠᱚᱣᱟ ᱩᱱᱤ ᱡᱟᱹᱥᱛᱤ ᱟᱞᱚ ᱚᱥᱩᱵᱤᱫᱷᱟᱜ ᱢᱟᱠᱚ ᱟᱨ ᱯᱨᱟᱭᱵᱷᱮᱴ ᱦᱚᱥᱯᱤᱴᱟᱞ ᱨᱮ ᱫᱚ ᱯᱮᱥᱮᱱᱴ ᱠᱚ ᱡᱟᱹᱥᱛᱤ ᱠᱚ ᱤᱫᱤ ᱠᱚᱣᱟ ᱡᱟᱦᱟᱸᱭ ᱴᱟᱠᱟ ᱯᱚᱭᱥᱟ ᱛᱟᱭ ᱢᱮᱱᱟᱜᱼᱟ ᱚᱱᱟ ᱞᱟᱹᱜᱤᱫ ᱩᱱᱠᱩ ᱠᱚ ᱚᱸᱰᱮ ᱠᱚ ᱤᱫᱤ ᱠᱚᱣᱟ ᱟᱨ ᱨᱮᱸᱜᱮᱡᱽ ᱦᱚᱲ ᱞᱟᱹᱜᱤᱫ ᱛᱮᱫᱚ ᱥᱚᱨᱠᱟᱨᱤ ᱜᱮ ᱪᱮᱫᱟᱜ ᱥᱮ ᱩᱱᱠᱩᱣᱟᱜ ᱫᱚ ᱴᱟᱠᱟ ᱯᱚᱭᱥᱟ ᱵᱟᱹᱱᱩᱜᱼᱟᱹᱱᱤᱪ ᱛᱚ ᱩᱱᱠᱩ ᱢᱮᱱᱟᱠᱚ ᱟᱞᱮ ᱫᱚ ᱵᱟᱞᱮ ᱫᱟᱲᱮᱭᱟᱜᱼᱟ ᱯᱨᱟᱭᱵᱷᱮᱴ ᱨᱮᱫᱚ ᱟᱨ ᱥᱚᱨᱠᱟᱨᱤ ᱨᱮᱫᱚᱢ ᱧᱮᱞ ᱫᱚᱠᱚ ᱧᱮᱞ ᱢᱮᱜᱮᱭᱟ ᱟᱫᱚ ᱩᱱᱟᱹᱜ ᱵᱟᱠᱚ ᱧᱮᱞ ᱢᱮᱭᱟ ᱚᱱᱟ ᱞᱟᱹᱜᱤᱫ ᱛᱮ ᱯᱨᱟᱭᱵᱷᱮᱴ ᱨᱮ ᱛᱟᱨᱟ ᱫᱚᱠᱚ ᱤᱫᱤ ᱠᱚᱣᱟ